ᱢᱚᱬᱮ ᱜᱚᱴᱮᱡ ᱫᱤᱱ ᱫᱚ ᱦᱩᱭᱩᱜ ᱠᱟᱱᱟᱱ ᱱᱚᱶᱟ ᱠᱚ ᱛᱤᱨᱤᱥᱮ ᱡᱩᱱ ᱦᱩᱞ ᱢᱟᱦᱟ ᱫᱤᱵᱚᱥ ᱯᱚᱱᱮᱨᱳᱭ ᱟᱜᱚᱥᱴ ᱥᱟᱫᱷᱤᱱᱚᱛᱟ ᱫᱤᱵᱚᱥ ᱯᱟᱸᱪᱚᱭ ᱢᱮ ᱯᱚᱱᱰᱤᱛ ᱨᱚᱜᱷᱩᱱᱟᱛᱷ ᱢᱩᱨᱢᱩ ᱡᱚᱱᱢᱚ ᱫᱤᱱ ᱯᱟᱸᱪᱚᱭ ᱡᱩᱱ ᱵᱤᱥᱥᱚ ᱯᱚᱨᱤᱵᱮᱥ ᱫᱤᱵᱚᱥ ᱯᱚᱸᱪᱤᱥᱮ ᱵᱳᱭᱥᱟᱠᱷ ᱨᱚᱵᱤᱱᱫᱚᱨᱚᱱᱟᱛᱷ ᱴᱷᱟᱹᱠᱩᱨᱟᱜ ᱡᱚᱱᱢᱚ ᱫᱤᱱ